ᱦᱮᱞᱳ ᱦᱮᱸ ᱟᱢ ᱫᱚ ᱴᱨᱟᱱᱥᱯᱳᱨᱴ ᱨᱮᱱ ᱴᱨᱟᱱᱥᱯᱳᱨᱴ ᱨᱮᱱ ᱢᱮᱱᱮᱡᱟᱨᱮᱢ ᱨᱚᱲᱫᱟ ᱟᱫᱚ ᱚᱱᱟ ᱡᱷᱟᱲᱠᱷᱚᱸᱰ ᱫᱤᱥᱚᱢᱨᱮᱱᱟᱜ ᱜᱟᱹᱰᱤ ᱠᱚᱨᱮᱱᱟᱜ ᱚᱱᱟ ᱰᱟᱦᱟᱨ ᱠᱚ ᱨᱮᱱᱟᱜ ᱡᱟᱦᱟᱱ ᱚᱥᱩᱵᱤᱫᱟ ᱢᱮᱱᱟᱜᱼᱟ ᱥᱮ ᱚᱱᱟ ᱡᱟᱦᱟᱸ ᱞᱮᱠᱟᱱᱟᱜ ᱦᱮᱱᱟᱜᱼᱟ ᱞᱟᱹᱭ ᱟᱸᱡᱚᱢᱤᱧ ᱢᱮᱥᱮ ᱚ ᱟᱫᱚ ᱛᱚᱵᱮ ᱤᱧᱫᱚ ᱢᱤᱫᱴᱮᱱ ᱜᱟᱹᱰᱤ ᱰᱟᱭᱵᱷᱟᱨ ᱛᱚ ᱤᱧᱫᱚ ᱜᱳᱴᱟ ᱜᱟᱹᱰᱤᱧ ᱤᱫᱤᱭᱟ ᱚᱱᱟ ᱡᱟᱭᱜᱟ ᱡᱟᱭᱜᱟ ᱨᱮ ᱠᱟᱡᱟᱠ ᱤᱧ ᱤᱫᱤᱭᱟ ᱛᱮ ᱟᱫᱚ ᱚᱱᱟ ᱟᱹᱛᱩ ᱰᱤᱦᱟᱹ ᱠᱚᱨᱮ ᱪᱮᱫ ᱞᱮᱠᱟ ᱜᱟᱹᱰᱤ ᱠᱚ ᱵᱚᱞᱚᱜ ᱟᱥᱮ ᱯᱟᱨᱚᱢᱚᱜᱼᱟ ᱥᱮ ᱵᱟᱝ ᱚᱱᱟ ᱠᱚᱜᱮ ᱵᱚᱞᱮ ᱛᱤᱱᱟᱹᱜ ᱜᱟᱱ ᱵᱟᱹᱲᱤᱡᱼᱟ ᱥᱮ ᱢᱚᱡᱽ ᱜᱮᱭᱟ ᱟᱫᱚ ᱛᱚᱵᱮ ᱡᱮᱭᱥᱮ ᱠᱤ ᱱᱚᱣᱟ ᱢᱟᱱᱮ ᱞᱟᱹᱴᱩ ᱜᱟᱹᱰᱤ ᱦᱚᱸ ᱡᱮᱭᱥᱮ ᱴᱨᱟᱠ ᱠᱚ ᱦᱩᱭᱱᱟ ᱞᱟᱹᱴᱩ ᱢᱟᱱᱞᱤᱭᱟ ᱵᱟᱥ ᱜᱟᱹᱰᱤ ᱠᱚ ᱦᱩᱭᱱᱟ ᱱᱚᱝᱠᱟᱱᱟᱜ ᱟᱹᱛᱩ ᱛᱟᱞᱟᱛᱮ ᱪᱟᱞᱟᱣ ᱜᱮᱭᱟ ᱯᱟᱨᱚᱢᱚᱜ ᱜᱮᱭᱟ ᱚ ᱵᱚᱞᱮ ᱫᱤᱠᱠᱚᱛ ᱫᱚ ᱦᱩᱭᱩᱜ ᱢᱟᱱᱮ ᱫᱤᱠᱠᱚᱛ ᱫᱚ ᱦᱩᱭᱩᱜ ᱜᱮᱭᱟ ᱛᱷᱚᱲᱟ ᱛᱷᱩᱲᱤ ᱫᱚ ᱢᱮᱱᱠᱷᱟᱱ ᱵᱚᱞᱮ ᱯᱟᱨᱚᱢᱚᱜ ᱜᱮᱭᱟ ᱰᱟᱦᱟᱨ ᱫᱚ ᱵᱟᱝ ᱦᱮᱸ